ᱦᱮᱸ ᱦᱮᱞᱳ ᱰᱟᱭᱵᱟᱨ ᱵᱟᱹᱵᱩ ᱦᱮᱸ ᱢᱮᱱᱮᱫ ᱛᱟᱦᱮᱱᱤᱧ ᱪᱮᱫ ᱟᱞᱮ ᱜᱤᱫᱟᱹᱨ ᱠᱟᱹᱴᱤᱡ ᱫᱟᱬᱟᱱ ᱞᱮ ᱥᱮᱱ ᱠᱚᱜ ᱠᱮᱭᱟ ᱦᱮᱸ ᱱᱚᱣᱟ ᱦᱮᱸ ᱱᱚᱣᱟ ᱪᱩᱱᱠᱩᱰᱤ ᱠᱷᱚᱱᱟᱜ ᱯᱟᱧᱪᱮᱛ ᱞᱮ ᱪᱟᱞᱟᱣ ᱠᱚᱜ ᱠᱮᱭᱟ ᱦᱮᱸ ᱢᱟᱱᱮ ᱵᱷᱟᱲᱟ ᱠᱚᱢ ᱞᱟᱹᱭ ᱠᱮᱭᱟ ᱛᱤᱱᱟᱹᱜ ᱜᱟᱱ ᱞᱟᱜᱟᱜᱼᱟ ᱟᱪᱪᱷᱟ ᱟᱫᱚ ᱫᱚᱢᱮᱢ ᱞᱟᱹᱭᱮᱫ ᱫᱚ ᱞᱟᱦᱟ ᱥᱮᱨᱢᱟ ᱜᱮᱞᱮ ᱪᱟᱞᱟᱣᱮᱱᱟ ᱠᱚᱢ ᱛᱮᱞᱮ ᱠᱚᱨᱟᱣ ᱠᱮᱫᱟ ᱟᱨ ᱱᱤᱭᱟᱹ ᱥᱮᱨᱢᱟ ᱫᱚ ᱱᱩᱱᱟᱹᱜ ᱮᱢ ᱞᱟᱹᱭᱮᱫᱟ ᱟᱨ ᱛᱤᱱᱟᱹᱜ ᱦᱚᱲ ᱠᱚ ᱥᱟᱦᱚᱵᱚᱜᱼᱟ ᱦᱮᱸ ᱢᱮᱱᱟᱜ ᱞᱮᱜᱮᱭᱟ ᱫᱚᱥ ᱡᱚᱱᱟ ᱜᱟᱱ ᱵᱳᱞᱮᱨᱳ ᱠᱟᱱ ᱛᱟᱢᱟ ᱛᱚ ᱟᱪᱪᱷᱟ ᱦᱩᱸ ᱟᱫᱚ ᱵᱟᱝ ᱠᱚᱢᱚᱜᱼᱟ ᱥᱮ ᱪᱮᱫ ᱠᱟᱹᱴᱤᱡ ᱦᱚᱸ ᱛᱷᱚᱲᱟ ᱜᱟᱱ ᱫᱚ ᱱᱟᱥᱮᱱᱟᱜ ᱫᱚ ᱠᱚᱢ ᱢᱮ ᱦᱮᱸ ᱟᱨ ᱡᱮᱢᱚᱱ ᱛᱤᱱᱟᱹᱜ ᱡᱟᱭᱜᱟ ᱢᱮᱱᱟᱜᱼᱟ ᱚᱱᱟ ᱠᱚ ᱧᱮᱞ ᱵᱟᱲᱟᱭᱟᱞᱮ ᱟᱨ ᱦᱟᱸᱜ ᱦᱤᱡᱩᱜᱼᱟᱞᱮ ᱟᱨ ᱦᱮᱡ ᱥᱮᱴᱮᱨ ᱠᱟᱛᱮᱫ ᱯᱚᱭᱥᱟ ᱠᱚᱫᱚ ᱦᱟᱸᱜ ᱚᱲᱟᱜ ᱨᱮᱜᱮ ᱞᱮ ᱮᱢᱟᱢᱟ ᱥᱮᱴᱮᱨ ᱠᱟᱞᱮ ᱞᱮᱠᱷᱟᱱ ᱜᱮ ᱚᱲᱟᱜ ᱟᱨ ᱯᱚᱭᱥᱟ ᱠᱚᱞᱮ ᱮᱢᱟᱢᱟ ᱚᱱᱟᱜᱤᱧ ᱢᱮᱱᱮᱫ ᱛᱟᱦᱮᱱᱟ ᱛᱟᱦᱞᱮ ᱪᱮᱫ ᱪᱟᱞᱟᱜ ᱠᱟᱱᱟᱞᱮ ᱛᱚᱵᱮ ᱦᱟᱸᱜ ᱦᱮᱸ ᱟᱪᱪᱷᱟ ᱟᱪᱪᱷᱟ ᱦᱮᱸᱛᱚ ᱛᱟᱦᱞᱮ ᱪᱮᱫ ᱦᱮᱸ ᱪᱟᱞᱟᱜᱼᱟᱞᱮ ᱢᱚᱝᱜᱚᱞ ᱵᱟᱨ ᱢᱚᱝᱜᱚᱞ ᱵᱟᱨ ᱦᱤᱞᱳᱜ ᱟᱪᱪᱷᱟ ᱴᱷᱤᱠ ᱢᱮᱱᱟᱜᱼᱟ ᱦᱟᱸ ᱦᱟᱸ ᱟᱹᱜᱩᱭᱟᱢ ᱦᱟᱸᱜ ᱦᱤᱡᱩᱜᱼᱟᱢ ᱦᱮᱸᱛᱚ